ᱥᱮᱫᱟᱭ ᱫᱚ ᱤᱧᱟᱹᱜ ᱠᱟᱹᱴᱤᱡ ᱯᱷᱳᱱ ᱜᱮ ᱛᱟᱦᱮᱠᱟᱱᱟ ᱚᱱᱟ ᱛᱮᱫᱚ ᱪᱮᱫ ᱜᱮ ᱠᱳᱱᱳ ᱥᱟᱺᱜᱤᱧ ᱨᱮᱱ ᱦᱚᱲ ᱥᱚᱝᱜᱮ ᱢᱮᱫᱛᱮ ᱨᱚᱯᱚᱲ ᱥᱮ ᱧᱮᱞᱧᱟᱢ ᱫᱚ ᱵᱟᱝ ᱦᱩᱭᱩᱜ ᱠᱟᱱ ᱛᱟᱦᱮᱱ ᱚᱱᱟᱞᱮᱠᱟᱛᱮ ᱱᱮᱛᱟᱨ ᱡᱟᱦᱟᱸ ᱟᱵᱚ ᱰᱤᱡᱤᱴᱮᱞ ᱡᱩᱜᱽ ᱥᱮ ᱡᱩᱜᱽ ᱥᱟᱶ ᱥᱟᱶᱛᱮ ᱟᱵᱚ ᱱᱚᱣᱟ ᱮᱥᱢᱟᱴ ᱯᱷᱳᱱ ᱠᱚ ᱩᱰᱩᱠ ᱠᱟᱱ ᱞᱮᱠᱟ ᱜᱮ ᱟᱵᱚ ᱵᱚᱱ ᱧᱮᱞᱧᱟᱢ ᱫᱟᱲᱮᱭᱟᱜᱼᱟ ᱟᱨᱵᱟᱝ ᱱᱚᱣᱟ ᱮᱥᱢᱟᱴ ᱯᱷᱳᱱ ᱫᱟᱨᱟᱭ ᱛᱮ ᱟᱵᱚ ᱱᱚᱣᱟ ᱱᱤᱭᱩ ᱡᱮᱱᱟᱨᱮᱥᱚᱱ ᱨᱮ ᱡᱟᱦᱟᱸ ᱚᱱᱞᱟᱭᱤᱱ ᱛᱮ ᱠᱞᱟᱥ ᱟᱨ ᱱᱤᱭᱩᱡᱽ ᱮᱢᱟᱱ ᱠᱚ ᱤᱥᱢᱟᱴ ᱯᱷᱳᱱ ᱫᱟᱨᱟᱭ ᱛᱮᱵᱚᱱ ᱧᱮᱞᱧᱟᱢ ᱫᱟᱲᱮᱭᱟᱜᱼᱟ ᱟᱨ ᱡᱟᱦᱟᱱ ᱡᱤᱱᱤᱥ ᱞᱮᱱᱫᱮᱱ ᱟᱨᱵᱟᱝ ᱰᱤᱞᱤᱵᱷᱟᱨᱤ ᱠᱚᱨᱮᱱᱟᱜ ᱟᱵᱚ ᱱᱚᱣᱟ ᱤᱥᱢᱟᱴ ᱯᱷᱳᱱ ᱫᱟᱨᱟᱭ ᱛᱮᱜᱮ ᱵᱚᱱ ᱠᱚᱨᱟᱣ ᱫᱟᱲᱮᱭᱟᱜᱼᱟ